ᱦᱮᱸ ᱦᱮᱞᱳ ᱦᱚᱡᱟᱨ ᱜᱮ ᱚ ᱪᱟᱸᱫᱽᱢᱩᱱᱤ ᱢᱩᱨᱢᱩᱢ ᱨᱚᱲᱮᱫᱼᱟ ᱪᱮᱫ ᱠᱷᱚᱵᱚᱨ ᱟᱫᱚ ᱪᱮᱠᱟᱭᱮᱱᱟ ᱟᱫᱚ ᱩᱱ ᱦᱤᱞᱳᱜ ᱫᱚ ᱵᱟᱢ ᱵᱟᱢ ᱵᱩᱡᱽᱞᱮᱫ ᱛᱮ ᱩᱱᱨᱮᱫᱚ ᱵᱟᱢ ᱡᱟᱸᱜᱟ ᱫᱚ ᱵᱟᱢ ᱡᱚᱠᱷᱟᱞᱮᱫ ᱛᱟᱢᱟ ᱚ ᱟᱫᱚ ᱪᱮᱫ ᱞᱮᱠᱟᱱᱟᱜᱼᱮᱢ ᱦᱟᱛᱟᱣᱟ ᱚᱱᱟ ᱠᱷᱚᱱ ᱫᱟᱹᱢᱤᱭᱟᱜ ᱥᱮ ᱚᱱᱟ ᱠᱷᱚᱱ ᱠᱚᱢ ᱵᱟᱞᱟᱢ ᱦᱟᱛᱟᱣᱟ ᱚᱱᱟ ᱠᱷᱚᱱ ᱢᱚᱡᱽ ᱧᱚᱜᱟᱜ ᱫᱚ ᱮᱱᱛᱮᱫ ᱵᱟᱝ ᱦᱩᱭᱩᱜᱼᱟ ᱛᱚ ᱤᱱᱟᱹ ᱯᱚᱭᱥᱟ ᱛᱮᱫᱚ ᱦᱮᱸ ᱛᱷᱚᱲᱟ ᱞᱟᱜᱟᱜ ᱜᱮᱭᱟ ᱟᱫᱚ ᱦᱤᱡᱩᱜ ᱢᱮ ᱚᱠᱟᱦᱤᱞᱳᱜᱼᱮᱢ ᱦᱤᱡᱩᱜᱼᱟ ᱦᱮᱸ ᱫᱚᱠᱟᱱ ᱫᱚ ᱫᱤᱱᱟᱹᱢ ᱜᱮ ᱤᱧᱟᱹᱜ ᱫᱚ ᱡᱷᱤᱡ ᱛᱟᱦᱮᱱ ᱠᱟᱱᱟ ᱠᱷᱟᱹᱞᱤ ᱢᱤᱫ ᱫᱤᱱ ᱜᱮ ᱡᱷᱤᱡ ᱵᱟᱝ ᱛᱟᱦᱮᱱ ᱠᱟᱱᱟ ᱛᱚ ᱡᱟᱦᱟᱸ ᱫᱚ ᱨᱳᱵᱽᱵᱟᱨ ᱫᱤᱱ ᱜᱮ ᱛᱷᱚᱲᱟ ᱟᱨ ᱵᱟᱝᱠᱷᱟᱱ ᱫᱚ ᱦᱟᱨ ᱥᱚᱢᱚᱭ ᱜᱮ ᱤᱧᱟᱹᱜ ᱫᱚᱠᱟᱱ ᱨᱮᱫᱚ ᱵᱷᱤᱲ ᱜᱮᱧ ᱛᱟᱦᱮᱱᱟ ᱤᱧ ᱴᱷᱮᱱ ᱫᱚ ᱠᱟᱡᱟᱠ ᱟᱹᱰᱤ ᱜᱟᱱ ᱦᱚᱲ ᱠᱚ ᱦᱤᱡᱩᱜᱼᱟ ᱪᱚᱯᱚᱞ ᱠᱤᱨᱤᱧ ᱠᱚ ᱟᱫᱚ ᱟᱢᱫᱚ ᱢᱩᱨᱜᱟᱹᱰᱟᱸᱜᱟ ᱠᱷᱚᱱ ᱜᱮᱢ ᱨᱚᱲᱮᱫᱟ ᱵᱟᱝ ᱚ ᱦᱮᱸ ᱦᱮᱸ ᱱᱚᱰᱮᱜᱮ ᱤᱧᱟᱹᱜ ᱫᱚᱠᱟᱱ ᱨᱮᱜᱮ ᱞᱟᱜᱟᱣ ᱟᱠᱟᱱᱟ ᱟᱪᱪᱷᱟ ᱟᱫᱚ ᱚᱠᱟ ᱦᱤᱞᱳᱜ ᱛᱚᱵᱮᱢ ᱦᱤᱡᱩᱜᱼᱮᱢ ᱢᱮᱱᱫᱟ ᱟᱪᱪᱷᱟ ᱟᱞᱚᱢ ᱟᱞ ᱟᱞᱩᱢ ᱪᱤᱱᱛᱟᱹᱜᱼᱟ ᱟᱞᱚᱢ ᱚᱥᱩᱵᱤᱫᱟᱜᱼᱟ ᱦᱚᱸ ᱟᱨ ᱥᱚᱸᱜᱮᱛᱮ ᱚᱱᱮ ᱡᱟᱦᱟᱢ ᱤᱫᱤᱣᱟᱠᱟᱜ ᱥᱮ ᱚᱱᱟ ᱚᱱᱟᱦᱚᱢ ᱟᱹᱜᱩ ᱛᱚᱨᱟᱭᱟ ᱟᱞᱚᱢ ᱦᱤᱲᱤᱧᱟ

ᱦᱮᱸᱢᱟ ᱦᱳᱭ ᱡᱚᱦᱟᱨ ᱜᱮ